ᱦᱮᱞᱳ ᱠᱟ ᱨᱩ ᱫᱟᱫᱟ ᱤᱧ ᱠᱤᱪᱷᱩ ᱡᱚᱢᱟᱜ ᱤᱧ ᱳᱰᱟᱨ ᱞᱮᱫᱟ ᱢᱮᱱᱠᱷᱟᱱ ᱚᱱᱟ ᱠᱚ ᱢᱩᱫᱽ ᱨᱮ ᱵᱟᱥᱠᱮ ᱫᱟᱠᱟ ᱢᱩᱱᱜᱟᱹ ᱟᱲᱟᱜ ᱵᱷᱟ ᱡᱤ ᱩᱫ ᱞᱟᱫ ᱦᱟᱣ ᱨᱤᱫ ᱠᱚᱫᱩᱧ ᱧᱟᱢ ᱟᱠᱟᱫᱟ ᱢᱮᱱᱠᱷᱟᱱ ᱡᱤᱞ ᱠᱚᱥᱟ ᱦᱚᱧ ᱦᱟᱛᱟᱣ ᱠᱮᱭᱟ ᱚᱱᱟ ᱫᱩᱧ ᱦᱤᱲᱤᱧ ᱞᱮᱫᱟ ᱚᱱᱟᱛᱮ ᱱᱤᱛᱚᱜ ᱚᱱᱟ ᱫᱚᱢᱤᱧ ᱞᱟᱹᱠᱛᱤᱭᱟᱜ ᱠᱟᱱᱟ ᱚᱱᱟᱢ ᱟᱹᱜᱩᱭᱟᱹᱧ ᱠᱷᱟᱱ ᱟᱹᱰᱤ ᱵᱷᱟᱹᱜᱤ ᱠᱚᱜᱼᱟ